ᱥᱚᱨᱠᱟᱨ ᱴᱷᱮᱱ ᱠᱷᱚᱱ ᱪᱟᱹᱥᱤ ᱠᱚᱣᱟᱜ ᱱᱮᱦᱚᱨ ᱱᱤᱭᱟᱹ ᱜᱮ ᱛᱟᱦᱮᱱᱟ ᱵᱚᱞᱮ ᱟᱞᱮ ᱪᱟᱹᱥᱤ ᱠᱚ ᱞᱟᱹᱜᱤᱫ ᱱᱟᱭ ᱱᱟᱯᱟᱭ ᱵᱟᱲᱮᱛᱮ ᱠᱩᱸᱭᱟᱹ ᱠᱚ ᱥᱮ ᱫᱟᱜ ᱨᱮᱭᱟ ᱱᱚᱞ ᱥᱩᱵᱤᱫᱟ ᱡᱮᱢᱚᱱ ᱦᱩᱭᱩᱜᱼᱢᱟ ᱱᱚᱣᱟ ᱠᱚᱴᱷᱮᱡ ᱪᱟᱹᱥᱤ ᱞᱟᱹᱜᱤᱫ ᱟᱹᱰᱤ ᱟᱭᱢᱟ ᱯᱚᱨᱦᱚᱭ ᱮᱢ ᱫᱟᱲᱮᱭᱟᱜᱼᱟ ᱪᱮᱫᱟᱛᱮ ᱪᱟᱹᱥᱤ ᱫᱚ ᱥᱚᱨᱠᱟᱨᱮ ᱪᱟᱞᱟᱣᱮᱫᱮ ᱠᱟᱱᱟ ᱪᱟᱹᱥᱤ ᱡᱩᱫᱤ ᱵᱟᱭ ᱪᱟᱥᱟ ᱡᱟᱦᱟᱱᱟᱜ ᱛᱚᱵᱮ ᱥᱚᱨᱠᱟᱨ ᱟᱡᱟᱜ ᱜᱩᱫᱟᱹᱢ ᱨᱮ ᱪᱟᱣᱞᱮ ᱪᱤᱠᱟᱹᱛᱮ ᱯᱮᱨᱮᱡᱟ ᱱᱚᱣᱟ ᱟᱫᱷᱟᱨᱛᱮ ᱪᱟᱹᱥᱤᱭᱟᱜ ᱢᱮᱱ ᱡᱩᱫᱤ ᱥᱚᱨᱠᱟᱨᱮ ᱟᱸᱡᱚᱢᱟ ᱛᱚᱵᱮ ᱵᱤᱡᱽᱞᱤ ᱮᱢ ᱫᱚ ᱩᱱᱤ ᱫᱚ ᱡᱟᱦᱟᱱ ᱫᱮᱨᱤ ᱵᱟᱝ ᱞᱟᱜᱟᱣᱮᱭᱟ ᱪᱮᱫᱟᱛᱮ ᱪᱟᱹᱥᱤ ᱱᱤᱛᱚᱜ ᱟᱹᱰᱤ ᱟᱱᱟᱴ ᱠᱚᱥᱴᱚ ᱨᱮᱠᱚ ᱯᱟᱲᱟᱣ ᱠᱟᱱᱟ ᱡᱟᱦᱟᱱ ᱥᱩᱵᱤᱫᱟ ᱚᱱᱠᱟ ᱵᱟᱹᱱᱩᱜ ᱠᱟᱫᱟ ᱥᱳᱞᱟᱨ ᱯᱟᱢᱯ ᱚᱱᱠᱟ ᱛᱟᱦᱮᱱ ᱦᱩᱭᱩᱜ ᱞᱟᱹᱠᱛᱤ ᱠᱟᱱᱟ ᱛᱚᱵᱮ ᱟᱹᱱᱤᱡ ᱜᱮ ᱟᱵᱚ ᱪᱟᱥ ᱟᱵᱟᱫ ᱨᱮ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱪᱟᱹᱥᱤ ᱠᱚᱣᱟᱜ ᱫᱚ ᱱᱚᱣᱟ ᱜᱮ ᱱᱮᱦᱚᱨ ᱛᱟᱦᱮᱱ ᱛᱟᱠᱚᱣᱟ ᱟᱞᱮ ᱫᱟᱜ ᱦᱟᱢᱮᱥᱟ ᱦᱩᱭᱩᱜ ᱡᱟᱹᱨᱩᱲ ᱠᱟᱱᱟ ᱛᱚᱵᱮ ᱟᱹᱱᱤᱡ ᱜᱮ ᱪᱟᱥ ᱟᱵᱟᱫ ᱟᱵᱚ ᱯᱩᱨᱟᱹᱣᱜᱼᱟ ᱟᱨ ᱵᱟᱠᱷᱟᱡ ᱪᱟᱥ ᱦᱚᱸ ᱚᱱᱠᱟ ᱢᱚᱡᱽᱛᱮ ᱵᱟᱝ ᱦᱩᱭᱩᱜᱼᱟ ᱪᱮᱫᱟᱛᱮ ᱥᱚᱨᱠᱟᱨ ᱴᱷᱮᱱ ᱵᱚᱱ ᱱᱮᱦᱚᱨᱚᱜᱼᱟ ᱥᱚᱨᱠᱟᱨ ᱛᱤᱱᱟᱹᱜ ᱫᱤᱱᱮᱢ ᱠᱚᱭᱚᱜ ᱠᱟᱭᱟ ᱡᱩᱫᱤ ᱟᱯᱱᱟᱨᱛᱮ ᱚᱱᱠᱟ ᱰᱷᱮᱹᱨ ᱧᱚᱜ ᱪᱟᱥ ᱠᱟᱛᱮᱫ ᱡᱟᱦᱟᱱᱟᱜ ᱠᱚ ᱯᱚᱭᱥᱟ ᱠᱟᱹᱣᱰᱤ ᱤᱱᱠᱟᱢ ᱠᱟᱛᱮᱫ ᱟᱯᱢᱱᱟᱨᱛᱮ ᱠᱩᱣᱟ ᱥᱮ ᱠᱩᱠ ᱠᱚ ᱛᱚᱞ ᱦᱚᱪᱚ ᱞᱮᱠᱷᱟᱡ ᱫᱟᱜ ᱱᱤᱡᱮ ᱛᱮᱦᱚᱸ ᱦᱩᱭᱩᱜ ᱜᱮᱭᱟ ᱠᱷᱟᱹᱞᱤ ᱥᱚᱨᱠᱟᱨ ᱵᱷᱚᱨᱥᱟ ᱨᱮ ᱛᱟᱦᱮᱸ ᱠᱟᱛᱮᱫ ᱫᱚ ᱵᱟᱝ ᱦᱩᱭᱩᱜᱼᱟ ᱪᱮᱫᱟᱜ ᱛᱮ ᱪᱟᱹᱥᱤ ᱠᱟᱹᱢᱤ ᱜᱮ ᱚᱱᱠᱟᱱ ᱠᱟᱱᱟ